ᱤᱧ ᱫᱟᱹᱲ ᱤᱫᱤᱭᱮᱫ ᱠᱟᱱ ᱛᱟᱦᱮᱱᱟ ᱦᱚᱲ ᱥᱟᱢᱟᱝ ᱨᱮᱧ ᱵᱷᱤᱸᱫᱟᱹᱲ ᱮᱱᱟ ᱦᱚᱲ ᱥᱟᱢᱟᱝ ᱨᱮ ᱵᱷᱤᱸᱫᱟᱹᱲ ᱤᱭᱟᱹᱛᱮ ᱤᱧ ᱥᱟᱨᱟᱫᱤᱱ ᱚᱱᱟ ᱫᱤᱥᱟᱹᱛᱮ ᱞᱟᱸᱫᱟ ᱛᱩᱫᱩᱜ ᱛᱤᱧᱟᱹ